ᱞᱟᱹᱭᱮᱫᱟ ᱞᱤᱧ ᱱᱚᱣᱟ ᱠᱤ ᱯᱷᱩᱞᱠᱩᱥᱢᱟᱹ ᱦᱟᱥᱯᱟᱛᱟᱞ ᱠᱟᱱᱟ

ᱟᱞᱤᱧ ᱫᱚ ᱱᱟᱜᱼᱟᱭ ᱰᱩᱝᱨᱤ ᱜᱷᱩᱴᱩ ᱠᱷᱚᱱ ᱞᱤᱧ ᱞᱟᱹᱭᱮᱫ ᱛᱟᱦᱮᱱᱟ ᱦᱳᱥᱯᱤᱴᱟᱞ ᱫᱤ ᱱᱤᱛᱚᱜ ᱫᱚ ᱠᱷᱩᱞᱟᱹᱣ ᱜᱮᱭᱟ ᱛᱳ ᱚ ᱢᱤᱫ ᱴᱟᱝ ᱢᱟᱱᱮ ᱟᱞᱮ ᱚᱲᱟᱜ ᱦᱚᱲ ᱜᱮ ᱟᱨᱠᱤ ᱚᱱᱮ ᱞᱟᱡ ᱦᱟᱹᱥᱩ ᱟᱨ ᱵᱩᱢᱤ ᱦᱚᱞᱟ ᱠᱷᱚᱱ ᱞᱮᱛᱟᱲ ᱜᱮ ᱞᱟᱡ ᱦᱟᱹᱥᱩ ᱟᱨ ᱵᱩᱢᱤ ᱭᱮᱫᱟᱭ ᱛᱟᱦᱚᱞᱮ ᱟᱫᱚᱞᱤᱧ ᱞᱟᱹᱭᱮᱫᱟ ᱡᱮ ᱚᱱᱠᱟ ᱢᱟᱱᱮ ᱦᱳᱥᱯᱤᱴᱟᱞ ᱠᱷᱚᱱ ᱠᱳᱱᱚ ᱮᱢᱵᱩᱞᱮᱱᱥ ᱱᱚᱝᱠᱟ ᱠᱳᱞ ᱟᱯᱮ ᱚᱱᱠᱟ ᱯᱚᱨᱤ ᱥᱮᱵᱟ ᱢᱮᱱᱟᱜᱼᱟ ᱠᱩᱲᱤ ᱦᱚᱯᱚᱱ ᱦᱮᱸ ᱟᱫᱚ ᱵᱟᱝ ᱵᱟᱞᱮ ᱫᱮᱠᱷᱟᱣ ᱟᱠᱟᱫᱮᱭᱟ ᱞᱟᱦᱟ ᱫᱚ ᱟᱫᱚ ᱚᱰᱮᱜᱮ ᱟᱨᱠᱤ ᱤᱫᱤᱞᱮ ᱢᱚᱱᱮᱭᱟ ᱟᱨᱠᱤ ᱡᱩᱫᱤ ᱛᱮᱦᱮᱧ ᱱᱚᱝᱠᱟ ᱮᱢᱵᱩᱞᱮᱱᱥ ᱠᱳᱱᱚ ᱟᱨᱠᱤ ᱵᱷᱮᱡᱟᱭ ᱠᱷᱟᱱ ᱯᱮ ᱚᱱᱠᱟ ᱵᱮᱵᱚᱥᱛᱟ ᱢᱮᱱᱟᱜ ᱠᱷᱟᱱ ᱦᱮᱸ ᱟᱫᱚ ᱦᱳᱭ ᱦᱟᱥᱟ ᱰᱩᱝᱨᱤ ᱪᱮᱛᱟᱱ ᱯᱟᱲᱟ ᱟᱪᱪᱷᱟ ᱩᱱ ᱫᱚᱦᱟᱜ ᱠᱷᱟᱱ ᱛᱤᱨᱮ ᱟᱨᱠᱤ ᱥᱮᱴᱮᱨ ᱥᱮᱴᱮᱨ ᱥᱳᱢᱚᱭ ᱱᱚᱣᱟ ᱨᱮ ᱯᱷᱳᱱ ᱞᱮᱠᱷᱟᱱ ᱜᱮ ᱮᱰᱮ ᱠᱷᱟᱱ ᱚᱱᱛᱮ ᱨᱮᱞᱮ ᱚᱰᱚᱠᱚᱜᱼᱟ ᱦᱮᱸ ᱞᱟᱹᱭᱵᱤᱱ ᱫᱩᱨᱵᱚᱞ ᱟᱠᱟᱱᱟᱭ ᱦᱚᱞᱟ ᱠᱷᱚᱱ ᱫᱚ ᱢᱟᱱᱮ ᱧᱩᱭᱮᱫᱟᱭ ᱛᱳ ᱫᱩᱨᱵᱚᱞ ᱟᱠᱟᱱᱟᱭ ᱠᱷᱩᱵ ᱜᱮ ᱟᱨᱠᱤ ᱡᱟᱦᱟᱱᱟᱜ ᱛᱮᱫᱚ ᱵᱟᱭ ᱪᱟᱞᱟᱣ ᱫᱟᱲᱮᱭᱟᱜᱼᱟ ᱚᱱᱠᱟ ᱥᱟᱭᱠᱮᱞ ᱢᱚᱴᱚᱨ ᱥᱟᱭᱠᱮᱞ ᱛᱮᱫᱚ ᱮᱰᱮᱭ ᱛᱟᱦᱮᱱᱟ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱦᱮᱸ ᱤᱭᱟᱹ ᱯᱷᱳᱱ ᱵᱤᱱ ᱦᱟᱜ ᱰᱟᱭᱵᱟᱨ ᱢᱮᱛᱟᱭ ᱵᱮᱱ ᱠᱷᱟᱱ ᱯᱷᱳᱱ ᱢᱮᱛᱟᱭ ᱵᱮᱱ ᱦᱟᱜ ᱴᱷᱤᱠ ᱜᱮᱭᱟ ᱛᱟᱦᱚᱞᱮ